ᱦᱳᱭ ᱥᱮᱨᱮᱧ ᱵᱟᱲᱟ ᱟᱠᱟᱫ ᱜᱤᱭᱟᱹᱧ ᱞᱟᱜᱽᱲᱮ ᱠᱚᱞᱮ ᱮᱱᱮᱡᱼᱟ ᱟᱨ ᱯᱮᱲᱟ ᱠᱚᱲᱟ ᱜᱤᱫᱟᱹᱨ ᱠᱚᱦᱚᱸ ᱠᱚ ᱦᱮᱡ ᱵᱟᱲᱟ ᱠᱚᱜᱼᱟ ᱮᱱᱠᱷᱟᱱ ᱠᱚ ᱥᱮᱨᱮᱧ ᱟᱞᱮᱭᱟ ᱥᱮᱨᱮᱧ ᱜᱮᱭᱟᱞᱮ ᱛᱮᱞᱟ ᱵᱟᱲᱟ ᱟᱠᱟᱜ ᱟᱞᱮ ᱟᱨᱦᱚᱸ ᱮᱱᱮᱡ ᱵᱟᱲᱟ ᱪᱟᱵᱟ ᱠᱟᱛᱮ ᱫᱚᱥᱟᱨ ᱦᱤᱞᱳᱜ ᱫᱚ ᱫᱟᱜ ᱞᱩ ᱜᱷᱟᱴ ᱠᱚᱞᱮ ᱪᱟᱞᱟᱜᱼᱟ ᱚᱱᱟ ᱠᱚᱨᱮ ᱜᱟᱛᱮ ᱠᱩᱲᱤ ᱠᱚᱞᱮ ᱧᱟᱯᱟᱢ ᱞᱮᱱᱠᱷᱟᱱ ᱫᱚᱞᱮ ᱥᱮᱨᱮᱧ ᱧᱚᱜ ᱜᱚᱫ ᱜᱮᱭᱟ ᱢᱤᱢᱤᱫ ᱰᱚᱸᱰᱮᱠ ᱫᱚ ᱥᱚᱢᱚᱭ ᱨᱮ ᱥᱟᱦᱟᱱ ᱫᱤᱯᱤᱞ ᱠᱚᱞᱮ ᱪᱟᱞᱟᱜ ᱡᱚᱠᱷᱚᱱ ᱠᱚᱦᱚᱸᱞᱮ ᱡᱚᱴᱟᱜᱼᱟ ᱩᱱ ᱡᱚᱠᱷᱚᱱ ᱦᱚᱸᱞᱮ ᱥᱮᱨᱮᱧ ᱵᱟᱲᱟ ᱟᱠᱟᱫ ᱜᱮᱭᱟ ᱟᱨ ᱠᱟᱹᱢᱤ ᱠᱚᱦᱚᱸ ᱞᱮ ᱪᱟᱞᱟᱜᱼᱟ ᱱᱟᱞᱦᱟ ᱛᱩᱢᱟᱹᱞ ᱠᱚ ᱩᱱᱡᱚᱠᱷᱚᱱ ᱦᱚᱸ ᱞᱟᱸᱜᱟ ᱞᱮᱱ ᱠᱷᱟᱱ ᱞᱮ ᱠᱟᱹᱢᱤ ᱠᱟᱹᱢᱤᱛᱮ ᱫᱩᱲᱩᱵ ᱧᱚᱜ ᱠᱟᱛᱮ ᱫᱟᱜ ᱠᱚ ᱧᱩ ᱧᱚᱜ ᱠᱟᱛᱮ ᱛᱷᱚᱲᱟ ᱜᱟᱱ ᱫᱚᱞᱮ ᱥᱮᱨᱮᱧ ᱜᱚᱫ ᱜᱮᱭᱟ ᱟᱨ ᱢᱟᱱᱮ ᱟᱨᱦᱚᱸ ᱚᱱᱠᱟ ᱜᱮ ᱥᱟᱠᱟᱢ ᱦᱮᱡ ᱠᱚᱞᱮ ᱥᱮᱱᱚᱜ ᱡᱚᱠᱷᱚᱱ ᱦᱚᱸ ᱟᱛᱳ ᱫᱤᱥᱚᱢ ᱨᱮ ᱥᱟᱠᱟᱢ ᱦᱮᱡ ᱞᱮ ᱥᱮᱱᱚᱜ ᱡᱚᱠᱷᱚᱱ ᱦᱚᱸᱞᱮ ᱥᱚᱢᱚᱭ ᱨᱮᱞᱮ ᱥᱮᱨᱮᱧ ᱜᱚᱫ ᱜᱮᱭᱟ ᱢᱟᱥᱮ ᱛᱟᱵᱚᱱ ᱦᱚᱞᱟᱱᱟᱜ ᱥᱮᱨᱮᱧᱮᱢ ᱩᱭᱦᱟᱹᱨ ᱟᱠᱟᱫᱼᱟ ᱥᱮᱢ ᱦᱤᱲᱤᱧ ᱟᱠᱟᱫᱼᱟ ᱜᱟᱛᱮ ᱠᱩᱲᱤ ᱢᱤᱫ ᱫᱷᱟᱣ ᱞᱮ ᱥᱮᱨᱮᱧ ᱧᱚᱜ ᱜᱚᱫ ᱜᱮᱭᱟᱞᱮ ᱥᱮᱨᱮᱧ ᱠᱚᱫᱚ ᱞᱮ ᱥᱮᱨᱮᱧ ᱵᱟᱲᱟ ᱟᱠᱟᱫ ᱜᱮᱭᱟ